ᱤᱧ ᱠᱚᱭᱮᱠ ᱥᱮᱨᱢᱟ ᱞᱟᱦᱟ ᱨᱮ ᱫᱤᱥᱟᱹᱢ ᱫᱟᱲᱟᱱᱤᱧ ᱪᱟᱞᱟᱣ ᱞᱮᱱᱟ ᱤᱧ ᱮᱠᱞᱟᱫᱚ ᱵᱟᱝ ᱟᱨᱚ ᱱᱚᱸᱰᱮᱱ ᱠᱚ ᱟᱨᱚ ᱟᱭᱢᱟ ᱦᱚᱲ ᱛᱚ ᱵᱷᱟᱜᱮᱜᱮ ᱚᱱᱟ ᱫᱤᱥᱟᱹᱢ ᱠᱚᱨᱮᱞᱮ ᱫᱟᱬᱟᱠᱮᱫ ᱚᱱᱟᱨᱮ ᱡᱟᱦᱟᱸ ᱧᱮᱞᱟᱜ ᱡᱟᱭᱜᱟ ᱠᱚ ᱚᱱᱟᱠᱚᱞᱮ ᱧᱮᱞᱠᱮᱫ ᱟᱨ ᱟᱹᱰᱤ ᱢᱚᱡᱽ ᱟᱹᱰᱤ ᱢᱚᱡᱽ ᱟᱹᱰᱤ ᱨᱟᱹᱥᱠᱟᱹ ᱛᱮᱞᱮ ᱫᱟᱬᱟ ᱵᱟᱲᱟ ᱠᱮᱫᱟ ᱢᱮᱱᱠᱷᱟᱱ ᱡᱚᱢ ᱥᱩᱢᱟᱹᱭ ᱨᱮ ᱡᱚᱠᱷᱚᱱ ᱨᱮᱸᱜᱮᱡ ᱠᱮᱫ ᱞᱮᱭᱟ ᱩᱱ ᱥᱩᱢᱟᱹᱭ ᱫᱚ ᱫᱚᱠᱟᱱ ᱞᱮ ᱯᱟᱨᱚᱢᱮᱱᱟ ᱟᱨ ᱚᱱᱟ ᱨᱟᱥᱛᱟ ᱯᱟᱨᱚᱢᱚᱜ ᱦᱩᱭᱩᱜᱼᱟ ᱟᱫᱚ ᱚᱱᱟ ᱫᱚᱠᱟᱱ ᱨᱮ ᱡᱚᱢ ᱠᱟᱛᱮᱫ ᱟᱞᱮᱫᱚ ᱟᱨᱚᱞᱮ ᱨᱩᱣᱟᱹᱲᱚᱜ ᱠᱟᱱᱛᱟᱦᱮᱱ ᱟᱨᱞᱮ ᱨᱩᱣᱟᱹᱲ ᱠᱟᱱᱛᱟᱦᱮᱱ ᱟᱨ ᱚᱱᱟ ᱨᱟᱥᱛᱟ ᱫᱚ ᱟᱹᱰᱤ ᱡᱳᱨ ᱵᱷᱤᱲ ᱜᱮᱭᱟ ᱢᱮᱱᱠᱷᱟᱱ ᱚᱱᱟ ᱥᱚᱦᱚᱨ ᱨᱮᱱᱟᱜ ᱨᱟᱥᱛᱟ ᱯᱟᱨᱚᱢᱚᱜ ᱥᱩᱢᱟᱹᱭ ᱨᱮ ᱟᱨ ᱦᱟᱱᱛᱮ ᱱᱟᱛᱮ ᱨᱟᱥᱛᱟ ᱯᱟᱨᱚᱢ ᱠᱟᱛᱮᱜ ᱤᱧ ᱧᱮᱞᱠᱮᱫᱟ ᱯᱟᱨᱚᱢᱚᱜ ᱥᱩᱢᱟᱹᱭ ᱨᱮ ᱠᱚᱭᱚᱜ ᱠᱮᱫᱟ ᱟᱨᱤᱧ ᱧᱮᱞ ᱠᱮᱫᱟ ᱞᱟᱦᱟ ᱛᱟᱭᱚᱢ ᱚᱠᱟᱥᱮᱫ ᱜᱮ ᱜᱟᱹᱰᱤ ᱵᱟᱹᱱᱩᱜᱼᱟ ᱢᱮᱱᱠᱷᱟᱱ ᱚᱱᱟ ᱨᱟᱥᱛᱟ ᱡᱚᱠᱷᱚᱱ ᱚᱵᱷᱟᱨᱴᱮᱹᱠ ᱮᱫᱟᱞᱮ ᱩᱱ ᱥᱩᱢᱟᱹᱭ ᱡᱚᱡᱚᱢ ᱫᱷᱟᱨᱮ ᱥᱮᱫ ᱠᱷᱚᱱ ᱢᱤᱫᱴᱟᱝ ᱪᱷᱚᱴᱚ ᱦᱟᱛᱤ ᱜᱟᱹᱰᱤ ᱦᱮᱡ ᱮᱱᱟ ᱟᱨ ᱚᱱᱟᱫᱚ ᱟᱞᱮᱥᱩᱨ ᱨᱮ ᱟᱪᱠᱟᱜᱮ ᱵᱨᱮᱹᱠ ᱠᱟᱛᱮᱫᱼᱮ ᱛᱤᱸᱜᱩ ᱜᱚᱫ ᱠᱮᱫ ᱟᱨ ᱚᱱᱟ ᱜᱟᱹᱰᱤ ᱡᱚᱫᱤ ᱵᱟᱭ ᱵᱨᱮᱹᱠ ᱫᱟᱲᱮᱠᱮᱭᱟ ᱢᱮᱱᱠᱷᱟᱱ ᱥᱟᱹᱨᱤᱜᱮ ᱩᱱᱨᱮᱫᱚ ᱟᱞᱮ ᱟᱞᱮ ᱚᱱᱟ ᱜᱟᱹᱰᱤ ᱞᱟᱛᱟᱨ ᱨᱮᱞᱮ ᱧᱩᱨ ᱠᱚᱜ ᱟᱨᱞᱮ ᱜᱚᱡ ᱠᱚᱜ ᱟᱨ ᱟᱹᱰᱤ ᱥᱟᱺᱜᱤᱧ ᱞᱮ ᱪᱟᱞᱟᱣ ᱞᱮᱱᱟ ᱟᱨ ᱚᱸᱰᱮᱠᱷᱚᱱ ᱟᱞᱮᱫᱚ ᱵᱟᱝᱞᱮ ᱨᱩᱣᱟᱹᱲ ᱦᱮᱡ ᱫᱟᱲᱮᱠᱚᱜᱼᱟ ᱥᱟᱹᱨᱤᱜᱮ ᱱᱚᱣᱟᱫᱚ ᱤᱧ ᱟᱹᱰᱤ ᱟᱸᱴᱤᱧ ᱫᱤᱥᱟᱹᱭᱟ ᱟᱨ ᱟᱹᱰᱤ ᱟᱸᱴᱤᱧ ᱵᱚᱛᱚᱨᱚᱜᱼᱟ ᱚᱱᱟᱠᱷᱚᱱ ᱜᱮ ᱤᱧᱫᱚᱧ ᱪᱮᱫ ᱟᱠᱟᱫᱟ ᱡᱮ ᱧᱮᱞ ᱠᱟᱛᱮᱫ ᱯᱟᱨᱚᱢᱚᱜ ᱦᱩᱭᱩᱜᱼᱟ ᱟᱨ ᱵᱩᱡᱷᱟᱹᱣ ᱠᱟᱛᱮᱫ ᱚᱱᱠᱟ ᱯᱟᱨᱚᱢᱚᱜ ᱦᱩᱭᱩᱜᱼᱟ ᱡᱮᱢᱚᱱ ᱞᱟᱦᱟ ᱛᱟᱭᱚᱢ ᱜᱟᱹᱰᱤ ᱟᱹᱰᱤ ᱥᱟᱺᱜᱤᱧ ᱨᱮ ᱛᱟᱦᱮᱸᱱ ᱟᱨ ᱵᱟᱱᱟᱨᱥᱮᱫ ᱛᱤ ᱛᱩᱞ ᱠᱟᱛᱮᱫ ᱚᱸᱰᱮᱫᱚ ᱯᱟᱨᱚᱢᱚᱜ ᱦᱩᱭᱩᱜᱼᱟ ᱱᱚᱣᱟᱜᱮ ᱤᱧᱤᱧ ᱪᱮᱫ ᱠᱮᱫᱟ